ᱦᱮᱸ ᱤᱧᱟᱹᱜ ᱜᱷᱟᱨᱚᱧᱡᱽ ᱨᱮ ᱫᱚ ᱱᱚᱝᱠᱟ ᱥᱮᱨᱣᱟ ᱯᱚᱨᱚᱵᱽ ᱵᱟᱦᱟ ᱥᱚᱦᱨᱟᱭ ᱠᱚᱨᱮᱜ ᱱᱚᱝᱠᱟ ᱥᱮᱨᱣᱟ ᱫᱚ ᱢᱮᱱᱟᱜᱼᱟ ᱚᱲᱟᱜ ᱨᱮᱱ ᱦᱟᱯᱲᱟᱢ ᱠᱚ ᱵᱚᱸᱜᱟ ᱵᱩᱨᱩ ᱥᱮᱨᱣᱟ ᱞᱮᱠᱟᱛᱮ ᱢᱮᱱᱟᱜᱼᱟ ᱟᱨ ᱥᱟᱱᱛᱟᱲ ᱠᱚᱣᱟᱜ ᱫᱚ ᱱᱚᱝᱠᱟ ᱢᱮᱱᱟᱜ ᱜᱮᱭᱟ ᱛᱟᱵᱚᱱᱟ ᱛᱚ